ᱫᱟᱜ ᱞᱟᱹᱜᱤᱫ ᱛᱮᱫᱚ ᱟᱹᱰᱤ ᱜᱮ ᱫᱚᱨᱠᱟᱨᱟ ᱠᱟᱨᱚᱱ ᱫᱟᱜ ᱫᱚ ᱥᱟᱱᱟᱢ ᱨᱮᱜᱮ ᱠᱟᱹᱢᱤ ᱞᱟᱜᱟᱜᱼᱟ ᱡᱮᱢᱚᱱ ᱡᱚᱱᱢᱚ ᱛᱚᱨᱟ ᱠᱷᱚᱱ ᱜᱮ ᱫᱟᱜ ᱫᱚ ᱟᱹᱰᱤ ᱡᱟᱹᱨᱩᱲᱟ ᱥᱮ ᱪᱟᱥᱵᱟᱥ ᱨᱮᱦᱚᱸ ᱡᱟᱹᱨᱩᱲᱟ ᱛᱟᱨᱯᱚᱨᱮ ᱚᱲᱟᱜ ᱠᱚᱨᱮᱜ ᱱᱟᱱᱟᱱ ᱠᱟᱹᱢᱤ ᱨᱮᱦᱚᱸ ᱫᱟᱜ ᱫᱚ ᱟᱹᱰᱤ ᱜᱮ ᱫᱚᱨᱠᱟᱨᱟ ᱪᱮᱫᱟᱜ ᱥᱮ ᱢᱤᱫᱴᱮᱱ ᱢᱟᱹᱱᱢᱤ ᱢᱟᱹᱢᱤ ᱩᱱᱤᱦᱚᱸ ᱫᱟᱜ ᱫᱚᱨᱠᱟᱨ ᱟᱭᱟ ᱥᱮ ᱢᱤᱫᱴᱮᱱ ᱫᱟᱨᱮ ᱫᱟᱜ ᱞᱟᱹᱜᱤᱫᱛᱮ ᱚᱱᱟᱦᱚᱸ ᱫᱟᱜ ᱫᱚ ᱫᱚᱨᱠᱟᱨᱟ ᱟᱨ ᱟᱭᱢᱟ ᱠᱤᱪᱷᱩ ᱡᱤᱵᱽ ᱡᱚᱱᱛᱩ ᱞᱟᱹᱜᱤᱫ ᱦᱚᱸ ᱫᱟᱜ ᱫᱚ ᱟᱹᱰᱤ ᱟᱹᱰᱤ ᱜᱮ ᱫᱚᱨᱠᱟᱨᱟ